ᱦᱮᱞᱳ ᱱᱤᱭᱟᱹᱠᱤ ᱦᱟᱸᱥᱫᱟ ᱫᱚᱠᱟᱱ ᱠᱟᱱᱟ ᱢᱮᱱᱫᱟᱹᱧ ᱱᱚᱶᱟ ᱫᱚᱠᱟᱱ ᱫᱚ ᱚᱠᱟᱴᱷᱮᱱ ᱢᱮᱱᱟᱜ ᱟᱠᱟᱫᱟ ᱚ ᱪᱮᱫ ᱞᱮᱠᱟᱛᱮ ᱥᱮᱱ ᱦᱳᱭᱳᱜᱼᱟ ᱟᱫᱚ ᱤᱧᱟᱹᱜ ᱚᱲᱟᱜ ᱫᱚ ᱵᱤᱥᱱᱩᱯᱟᱴᱤ ᱳ ᱪᱮᱫ ᱪᱮᱫ ᱢᱮᱱᱟᱜ ᱟᱠᱟᱫᱟ ᱚᱱᱟ ᱫᱚᱠᱟᱱ ᱨᱮ ᱚ ᱤᱧᱦᱚ ᱚᱱᱟᱠᱚᱜᱤᱧ ᱦᱟᱛᱟᱣᱟ ᱢᱟᱞᱟ ᱞᱩᱛᱩᱨ ᱨᱮᱱᱟᱜ ᱚᱱᱟᱠᱚ ᱪᱮᱫ ᱞᱮᱠᱟ ᱫᱟᱢ ᱢᱮᱱᱟᱜ ᱛᱮ ᱳ ᱟᱨ ᱡᱟᱦᱟᱱᱟᱜ ᱠᱨᱤᱢ ᱠᱚ ᱢᱮᱱᱟᱜ ᱟᱠᱟᱫᱟ ᱠᱨᱤᱢ ᱵᱟ ᱛᱚᱲᱟ ᱵᱟ ᱚ ᱚᱷ ᱦᱮᱸ ᱚᱱᱟᱜᱮ ᱤᱭᱟᱹ ᱢᱤᱫ ᱫᱤᱱ ᱦᱟᱜ ᱤᱧ ᱪᱟᱞᱟᱜᱼᱟ ᱛᱟᱦᱚᱞᱮ ᱪᱮᱫ ᱠᱚ ᱢᱮᱱᱟᱜ ᱟᱠᱟᱫᱟ ᱚᱱᱟᱠᱩᱧ ᱧᱮᱞ ᱟᱹᱜᱩᱭᱟ ᱦᱮᱸ ᱦᱮᱸ ᱳ ᱴᱷᱤᱠᱜᱮᱭᱟ ᱛᱟᱦᱚᱞᱮ ᱤᱧᱤᱧ ᱦᱟᱛᱟᱣᱟ ᱪᱩᱲᱤ ᱛᱟᱯᱚᱨ ᱢᱟᱞᱟ ᱛᱚᱲᱟ ᱟᱨ ᱠᱨᱤᱢ ᱤᱧ ᱦᱟᱛᱟᱣᱟ ᱵᱚᱰᱤ ᱥᱯᱨᱮᱧ ᱦᱟᱛᱟᱣᱟ ᱚᱱᱟᱠᱚ ᱫᱟᱢᱠᱚ ᱪᱮᱫ ᱞᱮᱠᱟ ᱚᱱᱟᱨᱮᱱᱟᱜ ᱫᱟᱢᱠᱚ ᱪᱮᱫ ᱞᱮᱠᱟ ᱚᱱᱟᱨᱮᱱᱟᱜ ᱵᱚᱰᱤ ᱥᱯᱨᱮ ᱳ ᱟᱪᱪᱷᱟ ᱴᱷᱤᱠᱜᱮᱭᱟ ᱟᱲᱟᱭ ᱦᱟᱡᱟᱨ ᱩᱱᱟᱹᱜ ᱠᱚᱢᱛᱤᱧ ᱢᱮ ᱛᱷᱚᱲᱟ ᱫᱷᱮᱨᱜᱮᱢ ᱞᱟᱹᱭ ᱮᱫᱟ ᱟᱢᱫᱚ ᱟᱲᱟᱭ ᱦᱟᱡᱟᱨ ᱫᱚ ᱵᱟᱝ ᱫᱷᱮᱨᱜᱮᱭᱟ ᱦᱮᱸ ᱪᱟᱞᱟᱜᱟᱹᱧ ᱦᱟᱜ ᱢᱤᱫ ᱫᱤᱱ ᱦᱮᱸ ᱦᱮᱸ ᱴᱷᱤᱠᱜᱮᱭᱟ ᱚᱱᱟ ᱯᱷᱳᱱ ᱠᱟᱛᱮᱧ ᱞᱟᱹᱭ ᱟᱢᱟ ᱦᱟᱜ ᱳ ᱦᱮᱸ ᱦᱮᱸ ᱚᱱᱟᱠᱚ ᱦᱟᱛᱟᱣ ᱦᱳᱭᱳᱜᱼᱟ ᱫᱟᱢ ᱪᱮᱫ ᱞᱮᱠᱟ ᱚᱱᱟᱨᱮᱱᱟᱜ ᱠᱚ ᱳ ᱟᱪᱪᱷᱟ ᱱᱚᱠᱯᱟᱹᱞᱤᱥ ᱠᱚ ᱫᱟᱢ ᱪᱮᱫ ᱞᱮᱠᱟ ᱳ ᱫᱟᱢᱤᱭᱟᱜ ᱜᱤᱧ ᱦᱟᱛᱟᱣᱟ ᱦᱮᱸ ᱦᱮᱸ

ᱪᱮᱫ ᱠᱚ ᱢᱮᱱᱟᱜ ᱟᱠᱟᱫᱟ ᱟᱨ ᱛᱟᱪᱷᱟᱲᱟ ᱢᱚᱸᱡᱽ ᱢᱚᱸᱡᱽ ᱡᱤᱱᱤᱥ ᱡᱟᱦᱟᱱᱟᱜ ᱠᱚ ᱦᱮᱡ ᱟᱠᱟᱱᱟ ᱱᱟᱣᱟᱱᱟᱜ ᱦᱮᱸ ᱳ ᱟᱪᱪᱷᱟ